ᱦᱮᱸ ᱦᱮᱸ

ᱢᱻ ᱤᱧ ᱥᱚᱨᱚᱥᱚᱛᱤᱧ ᱢᱮᱱᱫᱟ ᱤᱭᱟᱹ ᱯᱩᱨᱵᱚ ᱵᱚᱨᱫᱷᱢᱟᱱ ᱡᱮᱞᱟᱨᱮ ᱟᱯᱮ ᱪᱮᱫ ᱠᱚᱯᱮ ᱡᱚᱢ ᱧᱩᱭ ᱜᱮᱭᱟ

ᱦᱮᱸ ᱳᱸᱢ ᱪᱮᱫ ᱠᱚ ᱟᱲᱟᱜ ᱥᱟᱠᱟᱢᱯᱮ ᱡᱚᱢᱛᱮ ᱚ ᱟᱨ ᱯᱚᱨᱚᱵᱽ ᱠᱚᱨᱮᱫᱚ ᱵᱟᱝᱯᱮ ᱯᱤᱴᱷᱟᱹᱭᱛᱮ

ᱦᱢ ᱦᱢ ᱴᱷᱤᱠᱜᱮᱭᱟ ᱚᱱᱟ ᱠᱚ ᱞᱟᱹᱭ ᱞᱟᱹᱜᱤᱫ ᱟᱹᱰᱤ ᱟᱹᱰᱤ ᱥᱟᱨᱦᱟᱣ ᱤᱧ ᱤᱧᱫᱚ ᱥᱚᱨᱚᱥᱚᱛᱤᱧ ᱢᱮᱱᱫᱟ ᱥᱳᱥᱟᱞ ᱳᱣᱟᱨᱠᱟᱨ ᱠᱷᱚᱡ ᱚᱱᱟᱜᱮ ᱟᱯᱮᱭᱟᱜ ᱵᱟᱨᱮᱛᱮ ᱠᱤᱪᱷᱩ ᱵᱟᱲᱟᱭ ᱥᱟᱱᱟ ᱞᱤᱫᱤᱧᱟ ᱚᱱᱟ ᱞᱟᱹᱜᱤᱫᱜᱮ ᱯᱷᱳᱱ ᱫᱚ ᱦᱳᱭ ᱞᱮᱱᱟ ᱚᱱᱟ ᱠᱚᱜᱮ ᱢᱟᱱᱮ ᱤᱧᱟᱹᱜ ᱤᱭᱟᱹᱨᱮ ᱦᱮᱱᱟᱜᱼᱟ ᱚᱱᱟ ᱠᱚᱜᱮ ᱨᱤᱯᱳᱨᱴ ᱠᱚᱨᱮᱧ ᱚᱞᱟ ᱦᱚᱲᱤᱧ ᱫᱮᱠᱷᱟᱣ ᱟᱠᱚᱣᱟ ᱞᱟᱹᱭ ᱟᱠᱚᱣᱟᱹᱧ ᱱᱚᱸᱰᱮᱱ ᱠᱚ ᱦᱚᱲᱫᱚ ᱱᱚᱝᱠᱟ ᱠᱚ ᱡᱚᱢᱟ ᱦᱮᱸ ᱦᱮᱸ ᱡᱚᱛᱚ ᱦᱚᱲᱜᱮ ᱦᱮᱸ ᱦᱮᱸ ᱵᱚᱞᱮ ᱡᱮᱢᱚᱱ ᱪᱮᱫᱠᱟ ᱠᱩᱞᱟᱹᱜ ᱚᱱᱠᱟᱜᱮ ᱦᱢ ᱟᱢᱦᱚᱸ ᱤᱧ ᱞᱟᱹᱭ ᱞᱟᱹᱜᱤᱫ ᱟᱹᱰᱤ ᱟᱹᱰᱤ ᱥᱟᱨᱦᱟᱣ ᱦᱮᱸ